ᱤᱧ ᱫᱚ ᱜᱚᱫᱽᱨᱮᱡᱽ ᱠᱳᱢᱯᱟᱱᱤ ᱨᱮᱭᱟᱜ ᱰᱟᱭᱱᱤᱝ ᱴᱮᱵᱤᱞ ᱤᱧ ᱠᱩᱥᱤᱭᱟᱜᱼᱟ ᱪᱮᱫᱟᱜ ᱥᱮ ᱱᱚᱶᱟ ᱰᱟᱭᱱᱤᱝ ᱴᱮᱵᱤᱞ ᱫᱚ ᱡᱷᱚᱛᱚ ᱦᱚᱲᱠᱚ ᱵᱮᱵᱚᱦᱟᱨᱮᱫᱼᱟ ᱟᱨ ᱧᱮᱞ ᱛᱮᱦᱚᱸ ᱟᱹᱰᱤ ᱢᱚᱸᱡᱽ ᱧᱮᱞᱚᱜᱼᱟ ᱨᱚᱝ ᱠᱚᱦᱚᱸ ᱟᱹᱰᱤ ᱢᱚᱸᱡᱽ ᱟᱨ ᱴᱮᱹᱠᱥᱳᱭ ᱦᱚᱸ ᱢᱮᱱᱟᱜ ᱟᱠᱟᱫᱟ ᱟᱨ ᱟᱞᱮ ᱱᱤᱭᱟᱹ ᱟᱰᱮ ᱯᱟᱥᱮᱠᱚ ᱥᱮ ᱮᱞᱟᱠᱟ ᱠᱚᱨᱮ ᱡᱟᱦᱟᱸ ᱵᱟᱡᱟᱨ ᱢᱮᱱᱟᱜᱼ ᱟ ᱚᱱᱟ ᱠᱚᱨᱮᱦᱚᱸ ᱢᱮᱱᱟᱜ ᱟᱠᱟᱫᱟ ᱚᱱᱟᱠᱚ ᱞᱟᱹᱜᱤᱫ ᱛᱮ ᱤᱧᱫᱚ ᱱᱤᱭᱟᱹᱫᱚ ᱫᱷᱮᱨᱜᱤᱧ ᱠᱩᱥᱤᱭᱟᱜᱼᱟ ᱟᱨ ᱵᱮᱵᱚᱦᱟᱨ ᱦᱚᱸ ᱟᱹᱰᱤ ᱟᱴ ᱜᱮ ᱥᱟᱱᱟᱭᱤᱧᱟᱹ ᱚᱱᱟᱛᱮ ᱤᱧᱫᱚ ᱱᱤᱭᱟᱹᱜᱤᱧ ᱵᱮᱵᱚᱦᱟᱨ ᱞᱟᱹᱜᱤᱫ ᱠᱟᱱᱟ